ᱤᱧᱤᱧ ᱥᱮᱞᱮᱫ ᱟᱠᱟᱱᱟ ᱟᱨ ᱥᱮᱞᱮᱫ ᱠᱟᱛᱮᱜ ᱱᱚᱣᱟ ᱟᱹᱰᱤ ᱜᱚᱴᱮᱱ ᱠᱟᱹᱢᱤ ᱦᱚᱨᱟ ᱞᱟᱹᱭ ᱟᱠᱚ ᱟᱨ ᱚᱱᱟᱠᱚ ᱠᱟᱹᱢᱤ ᱦᱚᱨᱟ ᱞᱟᱹᱭ ᱠᱟᱛᱮᱜ ᱥᱮᱬᱟ ᱨᱮᱱᱟᱜ ᱢᱤᱫᱴᱟᱝ ᱵᱮᱯᱟᱨ ᱠᱚ ᱢᱮᱱᱟᱜᱼᱟ